ᱟᱞᱮ ᱥᱩᱨ ᱨᱮ ᱢᱮᱱᱟᱜᱼᱟ ᱚᱣᱟᱴᱟᱨ ᱯᱟᱨᱠ ᱜᱤᱫᱽᱨᱟᱹᱠᱩ ᱪᱷᱩᱴᱤ ᱠᱚᱨᱮᱧ ᱤᱫᱤ ᱠᱚᱣᱟ ᱯᱟᱨᱠᱨᱮ ᱚᱣᱟᱴᱟᱨ ᱯᱟᱨᱠᱨᱮ ᱚᱣᱟᱴᱟᱨ ᱯᱟᱨᱠᱨᱮ ᱡᱮᱢᱚᱱ ᱢᱮᱱᱟᱜᱼᱟ ᱫᱳᱞᱱᱟ ᱡᱷᱤᱞᱟᱹᱜᱼᱟᱜ ᱤᱭᱟᱹ ᱡᱤᱠᱤ ᱯᱷᱮᱰᱚᱜ ᱜᱤᱫᱽᱨᱟᱹᱠᱩ ᱡᱤᱠᱤ ᱯᱷᱮᱰᱚᱜᱼᱟ ᱚᱱᱟᱠᱚ ᱢᱮᱱᱟᱜᱼᱟ ᱛᱟᱨᱯᱚᱨᱮ ᱫᱚᱱᱟᱜ ᱥᱯᱨᱤᱝ ᱫᱚᱱᱟᱜ ᱢᱮᱱᱟᱜᱼᱟ ᱚᱠᱚᱭ ᱜᱤᱫᱽᱨᱟᱹᱫᱚ ᱫᱟᱜᱨᱮ ᱡᱮᱠᱮᱴ ᱦᱚᱨᱚᱜ ᱠᱟᱛᱮ ᱫᱟᱜ ᱨᱮ ᱠᱩ ᱫᱚᱱᱟ ᱟᱹᱰᱤ ᱠᱟᱡᱟᱜᱠᱩ ᱨᱟᱹᱥᱠᱟᱹᱜᱼᱟ ᱫᱟᱬᱟᱱ ᱟᱞᱮ ᱪᱷᱩᱴᱤᱨᱮ ᱤᱫᱤ ᱠᱩᱣᱟᱹᱧ ᱤᱧᱦᱚᱸ ᱨᱟᱹᱥᱠᱟᱹᱜᱮᱧ ᱟᱹᱭᱠᱟᱹᱣᱟ ᱜᱤᱫᱽᱨᱟᱹᱦᱚᱸ ᱨᱟᱹᱥᱠᱟᱹᱜᱮ ᱠᱚ ᱟᱹᱭᱠᱟᱹᱣᱟ ᱟᱨᱦᱚᱸ ᱯᱟᱨᱠ ᱯᱟᱨᱠ ᱢᱮᱱᱟᱜᱼᱟ ᱟᱞᱮ ᱯᱟᱥᱮ ᱨᱮᱜᱮ ᱚᱱᱟ ᱯᱟᱨᱠ ᱨᱮᱦᱚᱸ ᱞᱮ ᱪᱟᱞᱟᱣ ᱵᱟᱲᱟᱜᱼᱟ ᱚᱸᱰᱮ ᱢᱮᱱᱟᱜᱼᱟ ᱢᱚᱡᱽᱜᱤ ᱜᱟᱛᱮᱜ ᱡᱤᱱᱤᱥᱠᱩ ᱜᱤᱫᱽᱨᱟᱹᱠᱩ ᱫᱟᱹᱲᱵᱟᱲᱟ ᱫᱟᱹᱲᱟᱠᱩ ᱫᱟᱹᱲᱟᱠᱩ ᱫᱟᱹᱲ ᱟᱹᱪᱩᱨᱟᱠᱩ ᱡᱮᱨᱚᱠᱚᱢ ᱤᱭᱟᱹ ᱤᱭᱟᱹ ᱢᱮᱱᱟᱜᱼᱟ ᱚᱱᱮ ᱟᱹᱪᱩᱨᱟᱜ ᱫᱳᱞᱱᱟ ᱟᱹᱪᱩᱨᱟᱜ ᱫᱳᱞᱱᱟ ᱚᱱᱟ ᱫᱳᱞᱱᱟᱨᱮ ᱠᱩ ᱟᱹᱪᱩᱨᱚᱜᱼᱟ ᱟᱹᱰᱤ ᱨᱟᱹᱥᱠᱟᱹᱟᱠᱩ ᱤᱧᱦᱚᱸ ᱨᱟᱹᱥᱠᱟᱹᱜᱮᱧ ᱟᱹᱭᱠᱟᱹᱣᱟ ᱟᱨ ᱨᱟᱹᱥᱠᱟᱹᱚᱪᱚ ᱠᱚᱣᱟᱹᱧ ᱜᱤᱫᱽᱨᱟᱹᱠᱩ ᱢᱚᱡᱽᱠᱩ ᱟᱹᱭᱠᱟᱹᱣᱟ